ᱵᱟᱪᱷᱱᱟᱣ ᱫᱚ ᱱᱚᱣᱟ ᱠᱟᱱᱟ ᱡᱮᱢᱚᱱ ᱥᱚᱨᱠᱟᱨᱤ ᱨᱮ ᱵᱷᱳᱴ ᱨᱮᱵᱚᱱ ᱛᱤᱸᱜᱩᱭᱮᱫ ᱠᱚᱣᱟ ᱟᱨᱵᱚᱱ ᱵᱷᱳᱴ ᱵᱚᱱ ᱮᱢ ᱠᱟᱛᱮᱵᱚᱱ ᱡᱤᱛᱟᱹᱣᱮᱫ ᱠᱚᱣᱟ ᱛᱚᱵᱮᱵᱚᱱ ᱵᱟᱲᱟᱭ ᱫᱟᱲᱮᱜ ᱠᱟᱱᱟ ᱥᱮ ᱱᱩᱭᱼᱢᱟ ᱱᱩᱭ ᱦᱚᱲᱮ ᱛᱤᱸᱜᱩ ᱞᱮᱱᱟᱭ ᱛᱚ ᱱᱤᱛᱳᱜ ᱥᱚᱨᱠᱟᱨᱤ ᱨᱮ ᱟᱵᱚᱨᱮᱱ ᱢᱚᱱᱛᱨᱤ ᱦᱩᱭᱮᱱ ᱛᱟᱵᱚᱱᱟᱭ ᱟᱨᱵᱚᱱ ᱵᱟᱲᱟᱭ ᱫᱟᱲᱮᱭᱟᱭ ᱠᱟᱱ ᱜᱮᱭᱟ ᱡᱚᱛᱚᱜᱮ ᱚᱱᱟ ᱞᱮᱠᱟᱛᱮ ᱵᱷᱳᱴ ᱮᱢ ᱠᱟᱛᱮᱵᱚᱱ ᱡᱤᱛᱟᱹᱣ ᱠᱚ ᱛᱟᱦᱮᱱᱟ ᱥᱟᱱᱟᱢ ᱠᱚᱜᱮ ᱟᱨᱵᱚ ᱡᱮᱢᱚᱱ ᱮᱢ ᱯᱤ ᱨᱮᱱᱟᱜ ᱤᱞᱮᱠᱥᱮᱱ ᱦᱩᱭᱩᱜᱼᱟ ᱭᱟᱛᱚ ᱞᱳᱠᱥᱚᱵᱷᱟ ᱨᱮᱱᱟᱜ ᱤᱞᱮᱠᱥᱮᱱ ᱦᱩᱭᱩᱜ ᱠᱟᱱᱟ ᱟᱨᱵᱚᱱ ᱛᱤᱸᱜᱩᱭᱮᱫ ᱠᱚᱣᱟ ᱞᱮᱠᱤᱱ ᱥᱟᱱᱟᱢ ᱦᱚᱲᱟᱜ ᱢᱚᱛᱫᱟᱱ ᱵᱚᱱ ᱮᱢᱟᱠᱚ ᱠᱟᱱᱟ ᱟᱨᱵᱚᱱ ᱪᱤᱛᱟᱹᱣᱮᱫ ᱠᱚᱣᱟ ᱛᱚᱵᱮ ᱜᱮᱵᱚ ᱵᱟᱲᱟᱭ ᱫᱟᱲᱮᱭᱟᱠᱚ ᱠᱟᱱᱟ ᱡᱮ ᱱᱩᱠᱩ ᱫᱚ ᱱᱩᱭ ᱢᱚᱱᱛᱨᱤ ᱵᱮᱱᱟᱣᱮᱱ ᱛᱟᱵᱚᱱᱟᱭ ᱠᱤ ᱱᱩᱭ ᱫᱚ ᱢᱩᱠᱽᱠᱷᱚ ᱢᱚᱱᱛᱨᱤ ᱠᱟᱱ ᱛᱟᱵᱚᱱᱟᱭ ᱥᱮ ᱱᱩᱭ ᱫᱚ ᱯᱨᱚᱫᱷᱟᱱ ᱢᱚᱱᱛᱨᱤ ᱠᱟᱱ ᱛᱟᱵᱚᱱᱟᱭ ᱛᱚ ᱱᱚᱣᱟ ᱫᱚ ᱵᱟᱪᱷᱱᱟᱣ ᱫᱚ ᱱᱚᱣᱟ ᱵᱷᱳᱴ ᱡᱟᱹᱨᱤᱭᱟᱹ ᱛᱮᱜᱮ ᱵᱚᱱ ᱵᱟᱲᱟᱭ ᱫᱟᱲᱮᱜ ᱛᱟᱦᱮᱱᱟ ᱱᱩᱭ ᱫᱚ ᱱᱩᱭ ᱦᱚᱲᱮ ᱛᱤᱸᱜᱩ ᱟᱠᱟᱱᱟᱭ ᱡᱮᱢᱚᱱ ᱱᱤᱛᱳᱜ ᱟᱞᱮᱨᱮᱱ ᱵᱷᱟᱨᱚᱛ ᱨᱮᱱ ᱯᱨᱚᱫᱷᱟᱱ ᱢᱚᱱᱛᱨᱤ ᱫᱚ ᱱᱚᱨᱮᱱᱫᱨᱚ ᱢᱳᱫᱤ ᱦᱩᱭᱱᱟᱭ ᱟᱨ ᱟᱞᱮᱨᱮᱱ ᱥᱤ ᱮᱢ ᱢᱩᱠᱽᱠᱷᱚ ᱢᱚᱱᱛᱨᱤ ᱫᱚ ᱦᱮᱢᱚᱱᱛᱚ ᱥᱚᱨᱠᱟᱨ ᱢᱮᱱᱟᱭᱟ ᱛᱚ ᱱᱩᱠᱩ ᱠᱚᱫᱚ ᱟᱞᱮ ᱠᱚᱜᱮᱞᱮ ᱡᱤᱛᱟᱣ ᱟᱠᱟᱫ ᱠᱚᱣᱟ ᱛᱚᱵᱮ ᱛᱮᱜᱮ ᱥᱚᱨᱠᱟᱨᱤ ᱨᱮᱫᱚ ᱞᱮ ᱵᱟᱲᱟᱭ ᱦᱚᱪᱚ ᱫᱟᱲᱮᱭᱟᱠᱚ ᱠᱟᱱᱟ